ᱦᱮᱸ ᱢᱟ ᱞᱟᱹᱭ ᱵᱮᱱ ᱚ ᱱᱚᱣᱟ ᱜᱚᱡ ᱛᱟᱭᱚᱢ ᱫᱚ ᱦᱩᱭᱩᱜᱼᱟ ᱡᱮ ᱯᱮ ᱫᱤᱱ ᱨᱮ ᱡᱟᱝ ᱵᱟᱦᱟ ᱵᱚᱱ ᱟᱹᱛᱩᱭᱟ ᱟᱨᱦᱚᱸ ᱤᱭᱟᱹᱭᱟᱵᱚᱱ ᱦᱟᱹᱵᱤᱥᱟᱵᱚᱱ ᱠᱟᱨᱟᱢ ᱥᱟᱠᱟᱢ ᱨᱮ ᱫᱟᱠᱟ ᱵᱚᱱ ᱡᱚᱢᱟ ᱞᱮᱸᱜᱟ ᱛᱤᱛᱮ ᱴᱷᱚᱱᱴᱷᱟ ᱨᱮ ᱟᱨᱦᱚᱸ ᱚᱱᱟ ᱛᱟᱭᱚᱢ ᱫᱚ ᱫᱚᱥ ᱫᱤᱱ ᱨᱮᱫᱚ ᱵᱚᱱ ᱩᱢ ᱱᱟᱲᱠᱟᱜᱼᱟ ᱩᱢ ᱯᱟᱭᱨᱟᱜᱼᱟ ᱵᱚᱱ ᱫᱚᱥ ᱫᱤᱱ ᱜᱷᱟᱴ ᱨᱮᱫᱚ ᱢᱤᱫᱴᱮᱱ ᱯᱷᱩᱲᱩᱜ ᱨᱮᱫᱚ ᱛᱟᱦᱮᱱᱟ ᱱᱟᱲᱠᱟ ᱦᱟᱥᱟ ᱢᱤᱫᱴᱮᱱ ᱯᱷᱩᱲᱩᱜ ᱨᱮᱫᱚ ᱛᱟᱦᱮᱱᱟ ᱠᱟᱹᱲᱤ ᱟᱨ ᱢᱤᱫᱴᱮᱱ ᱥᱟᱨᱡᱚᱢ ᱥᱟᱠᱟᱢ ᱯᱷᱩᱲᱩᱜ ᱨᱮᱫᱚ ᱛᱟᱦᱮᱱᱟ ᱥᱟᱺᱧᱪᱤ ᱥᱩᱱᱩᱢ ᱦᱚᱸᱜᱼᱚ ᱱᱤᱭᱟᱹ ᱦᱮᱸ ᱦᱮᱸ ᱤᱱᱟᱹᱠᱚᱜᱮ ᱦᱩᱸ ᱵᱟᱝ ᱱᱚᱣᱟ ᱫᱚ ᱟᱵᱚᱣᱟᱜ ᱚᱱᱟ ᱥᱟᱱᱛᱟᱲ ᱥᱚᱢᱟᱡᱽ ᱨᱮᱫᱚ ᱚᱱᱟ ᱫᱚ ᱵᱟᱹᱱᱩᱜᱼᱟ ᱦᱮᱸᱛᱚ ᱫᱚᱦᱚᱭᱮᱜᱼᱟᱹᱧ